ᱦᱮᱞᱳ ᱚᱠᱚᱭ ᱞᱟᱹᱭ ᱢᱮ ᱚᱲᱟᱜ ᱠᱚᱨᱮᱜ ᱞᱮ ᱚᱥᱩᱵᱤᱫᱷᱟ ᱵᱟᱲᱟ ᱜᱮᱭᱟ ᱚᱱᱟ ᱛᱮᱜᱮ ᱛᱟᱦᱚᱞᱮ ᱯᱨᱮᱠᱴᱤᱥ ᱠᱚ ᱵᱟᱹᱧ ᱪᱟᱞᱟᱣ ᱫᱟᱲᱮᱭᱟᱜ ᱠᱟᱱᱟ ᱚᱥᱩᱵᱤᱫᱷᱟ ᱵᱚᱞᱛᱮ ᱚᱲᱟᱜ ᱠᱚᱨᱮᱜ ᱠᱟᱹᱴᱤᱡ ᱠᱚ ᱨᱩᱣᱟᱹ ᱵᱟᱲᱟᱜ ᱠᱟᱱᱟ ᱛᱟᱦᱚᱞᱮ ᱚᱲᱟᱜ ᱠᱚᱨᱮᱜ ᱠᱟᱹᱴᱤᱡ ᱠᱟᱹᱢᱤ ᱵᱟᱲᱟ ᱦᱩᱭᱩᱜ ᱠᱟᱱᱟ ᱯᱨᱮᱠᱴᱤᱥ ᱠᱚᱨᱮᱱᱟᱜ ᱴᱟᱭᱤᱢ ᱠᱚ ᱪᱟᱞᱟᱣ ᱠᱚᱨᱮᱱᱟᱜ ᱚᱠᱛᱚ ᱠᱚᱦᱚᱸ ᱵᱟᱝ ᱧᱟᱢᱚᱜ ᱠᱟᱱᱟ ᱚᱠᱟ ᱞᱮᱠᱟᱱᱟᱜ ᱟᱫᱚ ᱜᱚᱢᱠᱮ ᱞᱟᱹᱭᱮᱫ ᱛᱟᱦᱮᱱᱤᱧ ᱯᱨᱮᱠᱴᱤᱥ ᱫᱚ ᱪᱟᱞᱟᱜ ᱛᱤᱥ ᱠᱚᱛᱮ ᱮᱛᱚᱦᱚᱵ ᱦᱩᱭᱩᱜᱼᱟ ᱦᱮᱸ ᱮᱸᱴᱠᱮᱴᱚᱲᱮ ᱟᱨᱠᱤ ᱚᱱᱮ ᱚᱱᱠᱟ ᱡᱟᱦᱟᱧ ᱞᱟᱹᱭᱟᱜ ᱢᱮᱫᱚ ᱟᱨᱠᱤ ᱨᱩᱣᱟᱹ ᱵᱟᱲᱟᱜ ᱠᱟᱱᱟ ᱠᱚ ᱛᱟᱦᱚᱞᱮ ᱠᱟᱹᱴᱤᱡ ᱠᱚ ᱵᱮᱥ ᱵᱟᱲᱟ ᱞᱮᱱᱠᱷᱟᱱ ᱪᱟᱞᱟᱜᱼᱟ ᱟᱨᱠᱤ ᱦᱮᱸ ᱚ ᱦᱮᱸ ᱪᱮᱫ ᱤᱧ ᱞᱟᱹᱭᱟ ᱛᱟᱦᱚᱞᱮ ᱪᱮᱥᱴᱟᱭᱟᱹᱧ ᱪᱟᱞᱟᱜ ᱛᱟᱦᱚᱞᱮ ᱚᱱᱠᱟ ᱟᱪᱪᱷᱟ ᱦᱮᱸ ᱦᱮᱸ ᱦᱮᱸ ᱟᱨ ᱛᱤᱱᱟᱹᱜ ᱚᱠᱛᱚ ᱪᱟᱞᱟᱜ ᱦᱩᱭᱩᱜᱼᱟ ᱦᱮᱸ ᱟᱪᱪᱷᱟ ᱦᱮᱸ ᱟᱪᱪᱷᱟ ᱦᱮᱸ ᱦᱮᱸ ᱟᱪᱪᱷᱟ ᱟᱪᱪᱷᱟ ᱤᱧ ᱦᱮᱸ ᱦᱮᱸ ᱜᱚᱢᱠᱮ ᱦᱮᱸ ᱴᱷᱤᱠ ᱜᱮᱭᱟ ᱛᱟᱦᱚᱞᱮ ᱜᱚᱢᱠᱮ ᱪᱟᱞᱟᱜ ᱦᱩᱭᱩᱜᱼᱟ ᱦᱮᱸ ᱜᱚᱢᱠᱮ ᱦᱮᱸ ᱦᱮᱸ ᱴᱷᱤᱠ ᱜᱮᱭᱟ ᱛᱟᱦᱞᱮ